ᱤᱧᱫᱚ ᱱᱚᱝᱠᱟᱱ ᱵᱟᱞᱟ ᱧᱮᱞ ᱤᱧ ᱠᱩᱥᱤᱭᱟᱜᱼᱟ ᱡᱟᱦᱟᱸ ᱡᱮ ᱛᱤᱱᱟᱹᱜ ᱱᱟᱯᱟᱭ ᱜᱷᱟᱨᱚᱸᱡᱽ ᱡᱮ ᱛᱤᱱᱟᱹᱜ ᱱᱟᱯᱟᱭ ᱱᱟᱯᱟᱭ ᱥᱟᱹᱜᱟᱹᱛᱮ ᱛᱚᱞ ᱟᱠᱟᱱ ᱜᱟᱹᱦᱤᱨ ᱜᱟᱹᱦᱤᱨ ᱟᱠᱟᱱ ᱢᱮᱥᱟ ᱟᱠᱟᱱ ᱥᱩᱞᱩᱠ ᱡᱟᱦᱟᱸ ᱪᱮ ᱟᱹᱰᱤ ᱱᱟᱯᱟᱭ ᱟᱹᱰᱤ ᱥᱩᱞᱩᱠ ᱥᱮ ᱦᱚᱲ ᱠᱚᱠᱚ ᱛᱟᱦᱮᱱᱟ ᱟᱨ ᱵᱟᱝ ᱧᱮᱞᱡᱚᱝ ᱛᱮᱦᱚᱸ ᱱᱟᱯᱟᱭ ᱵᱩᱡᱷᱟᱹᱜᱼᱟ ᱥᱩᱞᱩᱠ ᱞᱮᱠᱟᱱ ᱫᱚ ᱟᱨ ᱵᱟᱝ ᱟᱹᱰᱤ ᱞᱮᱠᱟᱱ ᱟᱹᱰᱤ ᱞᱮᱠᱟᱱᱟᱜ ᱥᱤᱠ ᱧᱟᱢᱚᱜᱼᱟ ᱟᱨ ᱜᱮᱭᱟᱱ ᱦᱤᱡᱩᱜᱼᱟ ᱥᱮ ᱜᱮᱭᱟᱱ ᱦᱚᱸ ᱧᱟᱢᱚᱜᱼᱟ ᱚᱱᱠᱟᱱ ᱧᱮᱞ ᱞᱮᱠᱷᱟᱱ ᱱᱤᱡᱮ ᱥᱤᱠᱮᱢ ᱧᱟᱢᱟ ᱥᱮ ᱵᱩᱫᱽᱫᱷᱤ ᱫᱤᱥᱟᱹ ᱦᱤᱡᱩᱜᱼᱟ ᱪᱮ ᱧᱮᱞᱟᱵᱚᱱ ᱱᱚᱣᱟ ᱫᱚ ᱵᱟᱹᱲᱤᱡ ᱠᱟᱱᱟ ᱪᱮ ᱱᱚᱣᱟ ᱫᱚ ᱵᱷᱟᱜᱮ ᱠᱟᱱᱟ ᱥᱮ ᱱᱚᱝᱠᱟ ᱫᱚ ᱱᱟᱯᱟᱭᱟ ᱪᱮ ᱱᱚᱝᱠᱟ ᱫᱚ ᱵᱟᱝᱟ ᱧᱮᱞ ᱪᱮᱫ ᱞᱮᱠᱷᱟᱱ ᱟᱵᱚ ᱦᱚᱸ ᱥᱮᱪᱮᱫ ᱵᱚᱱ ᱧᱟᱢᱟ ᱟᱹᱰᱤ ᱜᱚᱴᱟᱝ ᱮᱭᱟᱭ ᱞᱮᱠᱟᱱ ᱥᱮᱪᱮᱫ ᱵᱚᱱ ᱧᱟᱢᱟ ᱟᱨ ᱚᱱᱟ ᱥᱮᱪᱮᱫ ᱫᱚ ᱟᱵᱚ ᱞᱟᱹᱜᱤᱫ ᱡᱩᱫᱤ ᱱᱟᱯᱟᱭ ᱜᱮ ᱵᱚᱱ ᱧᱮᱞ ᱪᱮᱫ ᱥᱮ ᱪᱮᱫ ᱡᱚᱝᱟ ᱮᱱᱠᱷᱟᱱ ᱟᱵᱚᱣᱟᱜ ᱵᱷᱚᱵᱤᱥᱥᱚ ᱨᱮ ᱱᱟᱯᱟᱭ ᱥᱮᱪᱮᱫ ᱦᱩᱭᱩᱜᱼᱟ ᱟᱨ ᱵᱟᱝ ᱱᱟᱯᱟᱭ ᱜᱮ ᱟᱵᱚ ᱦᱚᱸᱵᱚᱱ ᱛᱟᱦᱮᱱᱟ ᱪᱮ ᱵᱚᱱ ᱠᱟᱹᱢᱤᱭᱟ ᱪᱮ ᱵᱚᱱ ᱴᱷᱤᱠᱟᱹᱭᱟ ᱪᱮ ᱥᱟᱹᱨᱤᱜᱮ ᱱᱚᱜᱼᱚᱭ ᱱᱚᱝᱠᱟᱱ ᱦᱩᱭᱩᱜᱼᱟ ᱢᱮᱱᱛᱮᱫ ᱢᱟᱱᱢᱤᱭᱟᱜ ᱪᱮ ᱟᱵᱚᱣᱟᱜ ᱡᱤᱭᱚᱱ ᱨᱮᱫᱚ ᱟᱨ ᱵᱚᱱ ᱴᱷᱤᱠᱟᱹᱭᱟ ᱡᱮ ᱥᱟᱹᱨᱤᱜᱮ ᱱᱚᱜᱼᱚ ᱱᱚᱝᱠᱟ ᱦᱩᱭᱩᱜᱼᱟ ᱢᱮᱱᱛᱮ ᱡᱮᱢᱚᱱ ᱡᱟᱦᱟᱸ ᱜᱮᱵᱚᱱ ᱧᱮᱞ ᱥᱟᱸᱜᱮ ᱠᱟᱜᱼᱟ ᱨᱮ ᱪᱮ ᱵᱚᱱ ᱧᱮᱞ ᱠᱟᱜᱼᱟ ᱛᱤᱱᱟᱹᱜ ᱞᱮᱠᱟᱱ ᱫᱩᱠ ᱦᱟᱨᱠᱮᱛ ᱥᱮ ᱟᱹᱰᱤ ᱞᱮᱠᱟᱱᱟᱜ ᱢᱩᱥᱤᱵᱟᱛ ᱦᱤᱡᱩᱜᱼᱟ ᱱᱚᱣᱟ ᱡᱤᱭᱚᱱᱨᱮ ᱪᱮ ᱚᱱᱟᱜᱮ ᱨᱮᱠᱚ ᱧᱮᱞ ᱥᱚᱫᱚᱨᱮ ᱟᱵᱚᱱ ᱥᱮ ᱵᱚᱱ ᱧᱮᱞᱟ ᱟᱨ ᱤᱧᱟᱹᱜ ᱢᱮᱱᱫᱚ ᱟᱵᱚ ᱚᱱᱟᱛᱮ ᱥᱤᱠ ᱵᱚᱱ ᱧᱟᱢᱟ ᱡᱟᱦᱟᱸ ᱞᱮᱠᱟᱱᱟᱜ ᱛᱮ ᱟᱨ ᱤᱧᱫᱚ ᱱᱚᱝᱠᱟᱱ ᱧᱮᱞ ᱤᱧ ᱠᱩᱥᱤᱭᱟᱜᱼᱟ ᱡᱟᱦᱟᱸᱛᱮ ᱱᱟᱯᱟᱭ ᱵᱩᱡᱷᱟᱹᱜᱼᱟ ᱟᱨ ᱵᱟᱝ ᱥᱤᱠ ᱧᱟᱢᱚᱜᱼᱟ ᱟᱹᱰᱤ ᱞᱮᱠᱟᱱ ᱥᱤᱠ ᱧᱟᱢᱚᱜᱼᱟ ᱵᱩᱜᱤ ᱵᱟᱹᱲᱤᱡ ᱪᱮ ᱱᱟᱯᱟᱭ ᱱᱟᱯᱟᱭ ᱥᱤᱠ ᱡᱟᱦᱟᱸ ᱡᱮ ᱟᱵᱚ ᱞᱟᱹᱜᱤᱫ ᱱᱚᱝᱠᱟᱱ ᱥᱤᱠ ᱦᱚᱸ ᱧᱟᱢᱚᱜᱼᱟ ᱡᱮ ᱟᱵᱚᱣᱟᱜ ᱯᱩᱨᱟᱹ ᱱᱚᱣᱟ ᱡᱤᱭᱚᱱᱨᱮ ᱵᱷᱚᱵᱤᱥᱥᱚ ᱨᱮ ᱠᱟᱹᱢᱤ ᱮᱢᱟᱭ ᱟᱨ ᱵᱟᱝ ᱵᱩᱫᱽᱫᱷᱤ ᱫᱤᱥᱟᱹᱭ ᱮᱢᱟ ᱵᱚᱱᱟ ᱚᱱᱠᱟᱱ ᱧᱮᱞ ᱦᱚᱸ ᱱᱟᱯᱟᱭ ᱟᱨ ᱤᱧᱫᱚ ᱚᱱᱠᱟᱱ ᱧᱮᱞᱤᱧ ᱠᱩᱥᱤᱭᱜᱼᱟ ᱟᱨ ᱟᱹᱰᱤ ᱞᱮᱠᱟᱱ ᱠᱟᱹᱦᱱᱤ ᱚᱱᱟᱨᱮ ᱪᱷᱟᱯᱟ ᱥᱚᱫᱚᱨ ᱠᱚᱜᱼᱟ ᱚᱱᱟ ᱠᱟᱹᱦᱱᱤ ᱦᱚᱸ ᱟᱵᱚᱣᱟᱜ ᱢᱚᱱᱮᱼᱡᱤᱣᱤ ᱪᱮ ᱦᱚᱲ ᱟᱹᱰᱤ ᱞᱮᱠᱟᱱ ᱦᱚᱲ ᱥᱟᱶ ᱟᱹᱰᱤ ᱞᱮᱠᱟᱱᱟᱜ ᱤᱭᱟᱹ ᱵᱮᱵᱷᱟᱨ ᱦᱩᱭᱩᱜᱼᱟ ᱪᱮ ᱟᱹᱰᱤ ᱞᱮᱠᱟᱱᱟᱜ ᱫᱩᱠ ᱠᱚᱥᱴᱚ ᱦᱤᱡᱩᱜᱼᱟ ᱪᱮ ᱛᱟᱦᱮᱱ ᱜᱮᱭᱟ ᱮᱱᱠᱷᱟᱱ ᱚᱱᱟ ᱧᱮᱞ ᱞᱮᱠᱷᱟᱱ ᱢᱚᱱᱮᱨᱮ ᱛᱤᱱᱟᱹᱜ ᱠᱚᱥᱴᱚ ᱵᱩᱡᱷᱟᱹᱜᱼᱟ ᱡᱮ ᱤᱱᱟᱹ ᱧᱮᱞᱛᱮ ᱱᱤᱭᱟᱹ ᱩᱭᱦᱟᱹᱨᱚᱜᱼᱟ ᱥᱟᱹᱨᱤᱜᱮ ᱱᱚᱜᱼᱚᱭ ᱱᱚᱝᱠᱟ ᱦᱩᱭᱩᱜᱼᱟ ᱢᱟᱱᱢᱤ ᱡᱤᱭᱚᱱᱨᱮ ᱥᱮ ᱡᱤᱣᱤᱫ ᱡᱤᱵᱚᱱ ᱨᱮ ᱥᱟᱹᱨᱤᱜᱮ ᱚᱱᱟ ᱪᱤᱠᱟᱹ ᱚᱱᱠᱟ ᱪᱮ ᱱᱚᱝᱠᱟ ᱫᱚ ᱵᱟᱵᱚᱱ ᱠᱟᱹᱢᱤᱭᱟ ᱚᱱᱟ ᱧᱮᱞᱛᱮ ᱥᱤᱠ ᱧᱟᱢᱚᱜᱼᱟ ᱟᱨ ᱵᱚᱱ ᱧᱮᱞ ᱪᱮᱫᱟ ᱥᱮ ᱥᱮᱪᱮᱫ ᱦᱚᱸ ᱧᱟᱢᱚᱜᱼᱟ ᱟᱨ ᱟᱹᱞᱤᱧᱟᱜ ᱢᱮᱱᱫᱚ ᱱᱚᱣᱟ ᱠᱟᱱᱟ ᱡᱮ ᱡᱟᱦᱟᱸ ᱜᱮ ᱪᱮ ᱠᱟᱹᱦᱱᱤ ᱪᱮ ᱮᱢᱟᱱ ᱛᱮᱭᱟᱜ ᱢᱮᱱᱟᱜᱼᱟ ᱢᱮᱱᱠᱷᱟᱱ ᱚᱱᱟᱠᱚ ᱧᱮᱞ ᱥᱮ ᱨᱚᱲ ᱥᱮ ᱟᱸᱡᱚᱢ ᱥᱮᱨᱮᱧᱛᱮ ᱥᱮ ᱮᱢᱟᱱ ᱞᱮᱠᱟᱱᱛᱮ ᱡᱟᱦᱟᱸ ᱪᱮ ᱵᱚᱱ ᱧᱮᱞ ᱥᱟᱸᱜᱮᱭᱟ ᱪᱮ ᱵᱚᱱ ᱧᱮᱞᱟ ᱢᱮᱱᱠᱷᱟᱱ ᱚᱱᱟ ᱧᱮᱞ ᱠᱟᱛᱮᱫ ᱟᱵᱚ ᱱᱤᱱᱟᱹᱜ ᱵᱚᱱ ᱴᱷᱤᱠᱟᱹᱭ ᱢᱟ ᱡᱮ ᱟᱵᱚᱣᱟᱜ ᱵᱷᱚᱵᱤᱥᱚ ᱨᱮ ᱚᱱᱠᱟ ᱪᱮ ᱱᱚᱝᱠᱟ ᱟᱞᱚ ᱦᱩᱭᱩᱜ ᱢᱟ ᱟᱨ ᱠᱟᱹᱦᱱᱤ ᱪᱮ ᱨᱮᱫᱚ ᱚᱱᱟ ᱜᱮᱠᱚ ᱞᱟᱹᱭᱮᱫᱼᱟ ᱪᱮ ᱠᱚ ᱢᱮᱱᱮᱫᱼᱟ ᱟᱨ ᱚᱱᱟᱠᱚ ᱟᱵᱚ ᱜᱚᱨᱛᱮ ᱟᱸᱡᱚᱢ ᱠᱟᱛᱮᱫ ᱟᱹᱰᱤ ᱞᱮᱠᱟᱱᱟᱜ ᱥᱤᱠ ᱵᱚᱱ ᱧᱟᱢᱟ ᱟᱨ ᱵᱚᱱ ᱧᱟᱢ ᱢᱟ ᱜᱮ ᱟᱨᱵᱚᱱ ᱵᱟᱲᱟᱭ ᱫᱟᱲᱮᱭᱟᱜ ᱢᱟ ᱵᱩᱜᱤᱼᱵᱟᱹᱲᱤᱡ ᱡᱚᱛᱚᱱᱟᱜ ᱜᱮ ᱵᱚᱱ ᱴᱷᱤᱠᱟ ᱫᱟᱲᱮᱭᱟᱜ ᱢᱟ ᱟᱨ ᱵᱟᱝ ᱥᱮᱪᱮᱫ ᱵᱚᱱ ᱧᱟᱢ ᱢᱟ ᱥᱮ ᱥᱮᱪᱮᱫ ᱵᱚᱱ ᱛᱟᱦᱮᱱᱟ ᱟᱨ ᱠᱟᱹᱦᱱᱤ ᱠᱚ ᱟᱸᱡᱚᱢ ᱠᱟᱛᱮᱫ ᱟᱨ ᱤᱧᱫᱚ ᱨᱩᱼᱨᱟᱦᱟ ᱪᱮ ᱮᱱᱮᱡᱼᱥᱮᱨᱮᱧ ᱤᱧᱟᱹᱜ ᱦᱚᱧ ᱠᱩᱥᱤᱭᱟᱜ ᱜᱮᱭᱟ ᱚᱱᱠᱟᱱ ᱚᱱᱠᱟᱱᱟᱜ ᱦᱚᱧ ᱠᱩᱥᱤᱭᱟᱜ ᱜᱮᱭᱟ ᱡᱟᱦᱟᱸ ᱡᱮ ᱢᱚᱱᱮᱨᱮ ᱡᱤᱣᱤᱨᱮ ᱨᱟᱹᱥᱠᱟᱹ ᱦᱚᱸ ᱦᱤᱡᱩᱜᱼᱟ ᱪᱮ ᱫᱩᱠ ᱵᱮᱲᱟᱦᱚᱢ ᱫᱮᱭᱟ ᱜᱚᱫᱟ ᱪᱮ ᱫᱩᱠᱦᱚᱸ ᱫᱮᱭᱟ ᱦᱩᱭᱩᱜ ᱜᱮᱭᱟ ᱪᱮ ᱥᱩᱠ ᱦᱚᱸ ᱧᱮᱞ ᱦᱩᱭᱩᱜ ᱜᱮᱭᱟ ᱟᱨ ᱵᱟᱝ ᱡᱚᱛᱚ ᱞᱮᱠᱟᱱ ᱱᱚᱣᱟ ᱢᱟ ᱢᱮᱱᱟᱜ ᱜᱮᱭᱟ ᱢᱟᱱᱢᱤ ᱡᱤᱭᱚᱱᱨᱮ ᱠᱩᱥᱤᱼᱨᱟᱹᱥᱠᱟᱹ ᱫᱩᱠᱼᱥᱩᱠ ᱢᱟ ᱦᱤᱡᱩᱜᱼᱥᱮᱱᱚᱜ ᱜᱮᱭᱟ ᱟᱨ ᱢᱟᱱᱢᱤ ᱡᱤᱭᱚᱱ ᱨᱮᱫᱚ ᱟᱹᱰᱤ ᱞᱮᱠᱟᱱᱟᱜ ᱫᱩᱠ ᱛᱟᱠᱤᱞᱯᱷ ᱦᱚᱸ ᱦᱤᱡᱩᱜ ᱜᱮᱭᱟ ᱢᱮᱱᱠᱷᱟᱱ ᱠᱩᱥᱤ ᱨᱟᱹᱥᱠᱟᱹ ᱦᱚᱸ ᱫᱚᱨᱠᱟᱨ ᱚᱠᱛᱚ ᱡᱟᱱᱤ ᱫᱚ ᱡᱚᱛᱚ ᱞᱮᱠᱟᱱᱟᱜ ᱜᱮ ᱞᱟᱹᱠᱛᱤ ᱠᱟᱱᱟ ᱠᱩᱥᱤ ᱦᱚᱸ ᱫᱩᱠ ᱵᱮᱲᱟ ᱨᱮᱫᱚ ᱫᱩᱠ ᱞᱮᱠᱟ ᱥᱩᱠ ᱵᱮᱲᱟ ᱨᱮᱫᱚ ᱥᱩᱠ ᱞᱮᱠᱟ ᱨᱟᱹᱥᱠᱟᱹ ᱵᱮᱲᱟ ᱨᱮᱫᱚ ᱨᱟᱹᱥᱠᱟᱹ ᱞᱮᱠᱟ ᱟᱨ ᱨᱟᱹᱥᱠᱟᱹ ᱫᱚ ᱱᱚᱝᱠᱟᱱ ᱡᱤᱱᱤᱥ ᱠᱟᱱᱟ ᱡᱮ ᱨᱟᱹᱥᱠᱟᱹ ᱫᱚ ᱢᱚᱱᱮ ᱡᱤᱣᱤᱨᱮ ᱢᱤᱫᱴᱟᱝ ᱡᱟᱦᱟᱸ ᱛᱤᱱ ᱢᱟᱨᱟᱝ ᱫᱩᱠ ᱛᱟᱦᱮᱱ ᱨᱮᱦᱚᱸ ᱥᱟᱦᱟ ᱜᱚᱫᱟᱭ ᱢᱤᱫ ᱵᱮᱲᱟ ᱦᱟᱥᱤᱼᱠᱷᱩᱥᱤ ᱨᱚᱲᱼᱞᱟᱸᱫᱟ ᱛᱮᱜᱮᱢ ᱫᱮᱭᱟ ᱜᱚᱫᱟ ᱚᱱᱠᱟᱱᱟᱜ ᱠᱟᱱᱟ ᱥᱩᱠ ᱫᱚ ᱟᱨᱵᱟᱝ ᱫᱩᱠ ᱦᱚᱸ ᱱᱚᱝᱠᱟᱱᱟᱜ ᱠᱟᱱᱟ ᱡᱮ ᱟᱢ ᱚᱱᱟ ᱫᱩᱠ ᱱᱚᱝᱠᱟᱱ ᱫᱩᱠᱨᱮᱢ ᱡᱷᱟᱹᱞᱤ ᱠᱚᱜᱼᱟ ᱡᱮ ᱱᱤᱱᱟᱹᱜ ᱫᱩᱠ ᱵᱩᱡᱷᱟᱹᱜᱼᱟ ᱢᱟᱥᱮ ᱤᱧᱟᱹᱜ ᱠᱚᱨᱚᱢ ᱠᱚᱯᱟᱞ ᱫᱚ ᱯᱟᱞᱮᱱ ᱪᱟᱸᱫᱳ ᱱᱚᱝᱠᱟᱜᱮᱢ ᱚᱞ ᱟᱠᱟᱫᱼᱟ ᱱᱩᱱᱟᱹᱜ ᱠᱚᱥᱴᱚ ᱵᱩᱡᱷᱟᱹᱜᱼᱟ ᱢᱮᱱᱠᱷᱟᱱ ᱚᱱᱟ ᱠᱚᱫᱚ ᱥᱩᱠ ᱨᱮ ᱥᱩᱠ ᱥᱟᱶ ᱢᱮᱥᱟ ᱠᱟᱛᱮᱫ ᱥᱟᱱᱟ ᱜᱷᱟᱴᱟᱣ ᱟᱛᱮᱫ ᱪᱮ ᱫᱩᱠ ᱫᱚᱵᱚᱱ ᱫᱮᱭᱟᱭᱟ ᱟᱨᱵᱟᱝ ᱥᱩᱠᱨᱮ ᱛᱟᱦᱮᱱ ᱞᱟᱹᱜᱤᱫ ᱵᱚᱱ ᱨᱤᱠᱟᱹᱭᱟ ᱟᱨ ᱮᱢᱟᱱᱛᱮ ᱠᱟᱹᱦᱱᱤ ᱮᱱᱮᱡᱼᱥᱮᱨᱮᱧ ᱨᱚᱲ ᱞᱟᱸᱫᱟ ᱪᱮ ᱠᱩᱥᱤᱼᱨᱟᱹᱥᱠᱟᱹ ᱨᱮᱵᱚᱱ ᱛᱟᱦᱮᱱᱟ ᱤᱧ ᱫᱚ ᱠᱟᱹᱦᱱᱤ ᱦᱚᱸ ᱪᱮ ᱮᱱᱮᱡᱼᱥᱮᱨᱮᱧ ᱦᱚᱧ ᱠᱩᱥᱤᱭᱟᱜ ᱜᱮᱭᱟ